ᱤᱧ ᱡᱚᱠᱷᱚᱱ ᱠᱚᱞᱮᱡᱽ ᱨᱤᱧ ᱯᱟᱲᱦᱟᱜᱼᱟ ᱯᱷᱟᱥᱴ ᱤᱭᱟᱨ ᱩᱱ ᱚᱠᱛᱚ ᱦᱚᱥᱴᱮᱞ ᱠᱷᱚᱱ ᱚᱲᱟᱜ ᱤᱧ ᱪᱟᱞᱟᱣ ᱞᱮᱱᱟ ᱚᱲᱟᱜ ᱪᱟᱞᱟᱣ ᱚᱠᱛᱚ ᱵᱟᱨᱫᱤᱱᱤᱧ ᱛᱟᱦᱮᱸ ᱠᱟᱱᱟ ᱮᱨᱯᱚᱨ ᱢᱤᱫ ᱫᱤᱱ ᱫᱚ ᱪᱮᱫ ᱪᱤᱠᱟᱹᱣ ᱠᱟᱱᱟ ᱧᱤᱫᱟᱹᱧ ᱜᱤᱛᱤᱡ ᱟᱠᱟᱱᱟ ᱧᱤᱫᱟᱹ ᱜᱤᱛᱤᱡ ᱠᱟᱛᱮᱫ ᱢᱤᱫ ᱧᱤᱫᱟᱹ ᱫᱚ ᱮᱱᱦᱤᱞᱳᱜ ᱚᱱᱟ ᱧᱤᱫᱟᱹ ᱫᱚ ᱦᱟᱹᱛᱤᱭ ᱵᱚᱞᱚᱣ ᱠᱟᱱᱟ ᱯᱚᱨ ᱦᱟᱹᱛᱤᱭ ᱵᱚᱞᱚᱣ ᱠᱟᱱ ᱠᱷᱟᱱ ᱛᱟᱦᱞᱮ ᱟᱛᱳ ᱯᱟᱲᱟ ᱨᱮᱱ ᱥᱟᱱᱟᱢ ᱠᱚ ᱫᱤᱥᱟᱹ ᱠᱮᱫᱮᱭᱟ ᱫᱤᱥᱟᱹ ᱠᱮᱫᱮ ᱠᱷᱟᱱ ᱢᱚᱥᱟᱞ ᱠᱚ ᱡᱮᱨᱮᱫ ᱠᱮᱫᱟ ᱢᱚᱥᱟᱞ ᱡᱮᱨᱮᱫ ᱛᱟᱭᱚᱢ ᱩᱱᱤ ᱦᱟᱹᱛᱤ ᱫᱚᱭ ᱚᱱᱟ ᱢᱚᱥᱟᱞ ᱧᱮᱞ ᱛᱮᱭ ᱫᱟᱹᱲ ᱫᱟ ᱟᱨ ᱢᱟᱡᱷᱮ ᱢᱟᱡᱷᱮᱭ ᱩᱠᱩᱜ ᱠᱟᱱᱟ ᱟᱫᱚ ᱛᱟᱦᱞᱮ ᱟᱞᱮ ᱫᱚ ᱪᱮᱫ ᱞᱮ ᱪᱮᱠᱟᱭᱮᱫᱟ ᱵᱩᱜᱤᱛᱮ ᱨᱟᱹᱥᱠᱟᱹ ᱦᱚᱞᱮ ᱵᱩᱡᱽᱫᱟ ᱫᱟᱹᱲ ᱫᱟᱭ ᱟᱵᱟᱨᱮ ᱦᱤᱡᱩᱜ ᱠᱟᱱᱟᱭ ᱟᱵᱟᱨ ᱞᱮ ᱞᱟᱜᱟᱭᱮᱫᱮ ᱠᱟᱱᱟ ᱟᱫᱚ ᱛᱟᱦᱞᱮ ᱟᱹᱰᱤ ᱠᱩᱥᱤ ᱨᱟᱹᱥᱠᱟᱹ ᱞᱮ ᱟᱴᱠᱟᱨ ᱫᱟ ᱟᱫᱚ ᱢᱤᱫ ᱫᱷᱟᱣ ᱫᱚ ᱪᱮᱫ ᱪᱮᱠᱟᱣ ᱠᱟᱱᱟ ᱢᱤᱫᱴᱮᱱ ᱚᱲᱟᱜ ᱨᱮ ᱢᱩᱨᱟᱹᱭ ᱦᱩᱲᱩ ᱛᱟᱦᱮᱸ ᱠᱟᱱᱟ ᱟᱫᱚ ᱚᱱᱟ ᱦᱟᱸᱜ ᱮ ᱵᱚᱜᱚᱡ ᱟᱠᱟᱫᱟ ᱵᱚᱜᱚᱡ ᱠᱟᱫᱟᱭ ᱵᱚᱜᱚᱡ ᱠᱟᱛᱮᱫ ᱟᱞᱮ ᱞᱮ ᱵᱩᱡᱽ ᱠᱮᱫᱮᱭᱟ ᱡᱮ ᱱᱤᱭᱟᱹᱴᱟᱜ ᱚᱲᱟᱜ ᱨᱮᱭ ᱵᱚᱞᱚᱣ ᱠᱟᱱᱟ ᱟᱫᱚᱞᱮ ᱪᱟᱞᱟᱣ ᱠᱟᱱᱟ ᱪᱟᱞᱟᱣ ᱠᱟᱛᱮᱫ ᱩᱱᱤ ᱦᱟᱹᱛᱤ ᱫᱚ ᱪᱮᱫ ᱮ ᱪᱤᱠᱟᱹᱣ ᱠᱟᱫᱟ ᱟᱞᱮᱭ ᱵᱩᱡᱽ ᱠᱮᱫ ᱞᱮᱠᱷᱟᱱ ᱫᱚ ᱫᱟᱱᱟᱝ ᱧᱚᱜ ᱨᱮᱭ ᱛᱟᱦᱮᱸᱭᱮᱱᱟ ᱪᱮᱫᱟᱜ ᱥᱮ ᱟᱞᱮ ᱫᱚ ᱵᱤᱨ ᱫᱤᱥᱚᱢ ᱨᱮᱱ ᱦᱚᱲ ᱠᱟᱱᱟᱞᱮ ᱵᱤᱨ ᱢᱮᱱᱟᱜᱼᱟ ᱥᱟᱨᱡᱚᱢ ᱵᱤᱨ ᱢᱮᱱᱟᱜᱼᱟ ᱟᱫᱚᱭ ᱩᱠᱩᱣ ᱠᱟᱱᱟ ᱟᱫᱚᱭ ᱩᱠᱩᱣ ᱟᱠᱟᱱ ᱛᱟᱦᱞᱮ ᱟᱞᱮ ᱚᱱᱟ ᱠᱚᱨᱮᱫ ᱞᱮ ᱪᱟᱞᱟᱣ ᱱᱟ ᱪᱟᱞᱟᱣ ᱠᱟᱛᱮᱫ ᱞᱮ ᱧᱮᱞᱮ ᱠᱟᱱᱟ ᱦᱟᱹᱛᱤ ᱢᱟ ᱵᱟᱹᱱᱩᱭ ᱪᱚ ᱛᱟᱦᱞᱮ ᱪᱚᱞᱚ ᱵᱚᱱ ᱫᱟᱹᱲ ᱠᱟᱜ ᱜᱮ ᱟᱫᱚ ᱡᱚᱠᱷᱚᱱ ᱞᱮ ᱫᱟᱹᱲ ᱫᱟ ᱛᱚᱠᱷᱚᱱ ᱫᱚ ᱩᱱᱤ ᱦᱟᱹᱛᱤ ᱫᱚ ᱛᱚᱠᱷᱚᱱ ᱫᱚᱭ ᱵᱩᱡᱽ ᱠᱮᱫᱟ ᱢᱚᱱᱮ ᱦᱚᱭ ᱫᱟᱹᱲ ᱠᱮᱫᱟᱠᱚ ᱟᱫᱚ ᱚᱱᱟ ᱥᱟᱨᱡᱚᱢ ᱚᱲᱟᱜ ᱯᱟᱥᱮᱨᱮ ᱢᱤᱫᱴᱮᱱ ᱥᱟᱨᱡᱚᱢ ᱫᱟᱨᱮ ᱛᱟᱦᱮᱸ ᱠᱟᱱᱟ ᱟᱫᱚ ᱚᱱᱟᱭ ᱞᱤᱣᱭᱮᱫ ᱠᱮᱫᱟ ᱵᱟᱹᱭ ᱵᱟᱹᱭᱛᱮ ᱟᱫᱚᱭ ᱩᱭᱩᱝᱮᱫ ᱞᱮᱭᱟ ᱩᱭᱩᱝᱮᱫ ᱞᱮᱭᱟ ᱢᱟ ᱟᱞᱮ ᱢᱟᱞᱮ ᱧᱮᱞ ᱧᱟᱢ ᱠᱮᱫᱮ ᱩᱱ ᱚᱠᱛᱚ ᱛᱟᱦᱞᱮ ᱪᱮᱫ ᱪᱤᱠᱟᱹᱭᱮᱱᱟ ᱩᱱ ᱚᱠᱛᱚ ᱞᱮ ᱧᱮᱞ ᱧᱟᱢ ᱠᱮᱫᱮ ᱠᱷᱟᱱ ᱟᱞᱮ ᱢᱟᱞᱮ ᱢᱮᱱ ᱠᱮᱫ ᱦᱮᱸ ᱦᱟᱹᱛᱤ ᱠᱟᱱ ᱜᱮᱭᱟᱭ ᱢᱚᱱᱮ ᱦᱚᱭ ᱟᱨᱚᱭ ᱩᱭᱩᱝᱮᱫ ᱞᱮᱭᱟ ᱟᱨᱞᱮ ᱧᱮᱞᱮ ᱠᱟᱱᱟ ᱦᱮᱸ ᱦᱟᱹᱛᱤ ᱠᱟᱱ ᱜᱮᱭᱟᱭ ᱥᱩᱨ ᱧᱚᱜ ᱞᱮ ᱪᱟᱞᱟᱣᱱᱟ ᱛᱚᱠᱷᱚᱱ ᱢᱟ ᱥᱩᱲ ᱛᱮᱢᱟᱭ ᱥᱩᱲ ᱛᱮᱢᱟᱭ ᱟᱨᱚ ᱚᱱᱟ ᱫᱟᱨᱮᱭ ᱞᱤᱣᱭᱮᱫ ᱧᱚᱜ ᱫᱟ ᱞᱤᱣᱭᱮᱫ ᱠᱟᱛᱮᱫ ᱵᱮᱥ ᱥᱩᱲ ᱛᱮᱭ ᱜᱷᱟᱱᱴᱟᱭᱮᱫᱟ ᱦᱮᱸ ᱥᱮ ᱵᱟᱝ ᱛᱚᱠᱷᱚᱱ ᱥᱩᱨ ᱨᱮ ᱪᱟᱞᱟᱣ ᱠᱟᱛᱮᱫ ᱪᱮᱫ ᱫᱟᱹᱲᱞᱮ ᱫᱟᱹᱲ ᱠᱮᱫᱟ ᱵᱟᱵᱟᱨᱮ ᱟᱹᱰᱤ ᱫᱟᱹᱲᱞᱮ ᱫᱟᱹᱲ ᱠᱮᱫᱟ ᱮᱨᱯᱚᱨ ᱫᱟᱹᱲ ᱠᱮᱫ ᱞᱮ ᱠᱷᱟᱱ ᱫᱚ ᱢᱟᱱᱮ ᱛᱤᱦᱤᱧ ᱜᱟᱯᱟ ᱚᱱᱟ ᱮᱠᱷᱚᱱ ᱦᱚᱸᱧ ᱫᱤᱥᱟᱹᱭ ᱜᱮᱭᱟ ᱮᱸᱜ ᱡᱮ ᱱᱚᱝᱠᱟ ᱱᱚᱝᱠᱟ ᱦᱟᱹᱛᱤ ᱱᱚᱝᱠᱟᱭ ᱞᱟᱜᱟ ᱞᱮᱫ ᱞᱮᱭᱟ ᱥᱮ ᱱᱚᱝᱠᱟ ᱦᱟᱹᱛᱤ ᱢᱟᱱᱮ ᱟᱞᱮ ᱥᱟᱶᱛᱮ ᱠᱷᱤᱞᱰᱩᱜ ᱠᱟᱱᱟᱭ ᱥᱮ ᱵᱟᱝ ᱚᱱᱟ ᱠᱩᱧ ᱢᱟᱱᱮ ᱚᱱᱟ ᱠᱚ ᱢᱟᱱᱮ ᱫᱤᱥᱟᱹᱣᱟᱱᱟᱜ ᱫᱤᱱ ᱫᱚ ᱢᱟᱱᱮ ᱡᱮ ᱚᱱᱮ ᱚᱱᱟᱭ ᱞᱟᱜᱟ ᱞᱮᱫ ᱞᱮᱭᱟᱭ ᱥᱮ ᱚᱱᱮ ᱡᱮ ᱟᱞᱮ ᱥᱟᱛᱮᱜᱼᱮ ᱠᱷᱤᱞᱰᱩᱜ ᱠᱟᱱ ᱛᱟᱦᱮᱸᱫ ᱚᱱᱟ ᱦᱚᱸ ᱚᱱᱟᱠᱚ ᱫᱤᱱ ᱮᱠᱷᱚᱱ ᱦᱚᱸ ᱛᱮᱦᱤᱧ ᱜᱟᱯᱟ ᱢᱚᱱᱮᱨᱮ ᱟᱹᱰᱤ ᱡᱳᱨ ᱫᱤᱥᱟᱹ ᱦᱤᱡᱩᱜ ᱜᱮᱭᱟ